ᱤᱧᱟᱹᱜ ᱵᱟᱜᱟᱱᱨᱮ ᱟᱹᱰᱤ ᱠᱤᱪᱷᱩ ᱟᱱᱟᱡᱽ ᱯᱟᱛᱤᱧ ᱪᱟᱥ ᱠᱟᱫᱟ ᱚᱱᱟ ᱧᱮᱞᱛᱮ ᱟᱹᱰᱤ ᱨᱟᱹᱥᱠᱟᱹ ᱜᱤᱧ ᱵᱩᱡᱷᱟᱹᱣᱟ ᱩᱛᱩᱭᱟᱹᱧ ᱜᱚᱜ ᱟᱹᱜᱩᱭᱟᱧ ᱟᱨ ᱴᱟᱠᱟ ᱯᱚᱭᱥᱟ ᱠᱚ ᱵᱟᱝ ᱠᱷᱚᱨᱚᱪᱚᱜ ᱛᱤᱧᱟᱹ ᱟᱹᱰᱤ ᱨᱟᱥᱠᱟᱹᱧ ᱵᱩᱷᱟᱹᱣᱟ